ᱦᱮᱞᱳ ᱚᱠᱚᱭ ᱮᱢ ᱞᱟᱹᱭ ᱮᱫᱟ ᱚᱸᱻ ᱢᱟ ᱞᱟᱹᱭ ᱢᱮ ᱦᱳᱭ ᱢᱮᱱᱟᱜᱼᱟ ᱚᱸᱻ ᱪᱮᱫ ᱞᱮᱠᱟᱱᱟᱢ ᱦᱟᱛᱟᱣᱟ ᱦᱳᱭ ᱢᱮᱱᱟᱜᱼᱟ ᱚᱱᱠᱟᱱᱟᱜ ᱢᱳᱵᱟᱭᱤᱞ ᱤᱭᱟᱹ ᱯᱳᱠᱳ ᱢᱮᱱᱟᱜᱼᱟ ᱨᱤᱭᱮᱞᱢᱤ ᱨᱮᱰᱢᱤ ᱵᱟᱝ ᱵᱟᱝ ᱱᱤᱛᱚᱜ ᱫᱚ ᱚᱯᱷᱟᱨ ᱠᱚᱫᱚ ᱵᱟ ᱱᱩᱜᱼᱟ ᱚᱱᱠᱟᱱᱟᱜ ᱫᱚ ᱢᱮᱱᱟᱜᱼᱟ ᱚᱱᱠᱟᱱᱟᱜ ᱫᱚ ᱠᱩᱲᱤ ᱞᱟᱛᱟᱨ ᱠᱚᱨᱮᱱᱟᱜ ᱦᱚᱸ ᱢᱮᱱᱟᱜᱼᱟ ᱯᱳᱠᱳ ᱮᱱᱥᱤᱥ ᱯᱨᱳ ᱨᱤᱭᱮᱞᱢᱤ ᱥᱤᱴᱩ ᱨᱮᱰᱢᱤ ᱱᱚᱴ ᱴᱩᱭᱮᱞᱵᱽ ᱚᱱᱟ ᱠᱚ ᱢᱮᱱᱟᱜᱼᱟ

ᱟᱨ ᱳᱣᱟᱨᱮᱱᱴᱤ ᱦᱚᱸ ᱢᱮᱱᱟᱜᱼᱟ ᱚᱱᱟ ᱠᱚᱨᱮ ᱫᱚ ᱡᱟᱹᱥᱛᱤ ᱥᱮᱱ ᱪᱟᱞᱟᱣ ᱞᱮᱱ ᱠᱷᱟᱱ

ᱚᱸᱻ ᱦᱮᱡ ᱞᱮᱱ ᱠᱷᱟᱱ ᱜᱮ ᱜᱟᱱᱚᱜᱼᱟ ᱜᱟᱯᱟ ᱢᱮᱭᱟᱝ ᱵᱮᱥᱤ ᱫᱟᱢ ᱥᱮᱱ ᱪᱟᱞᱟᱣ ᱞᱮᱱ ᱠᱷᱟᱱ ᱫᱚ ᱟᱨᱠᱤ ᱳᱣᱟᱨᱮᱱᱴᱤ ᱠᱚ ᱧᱟᱢᱚᱜᱼᱟ ᱟᱨ ᱤᱭᱟᱹ ᱵᱷᱟᱜᱮ ᱵᱮᱴᱟᱨᱤ ᱠᱚ ᱛᱟᱦᱮᱱᱟᱛᱚ ᱟᱨ ᱤᱭᱟᱹ ᱵᱤᱥᱤᱫᱤᱱ ᱪᱟᱞᱟᱜᱼᱟ ᱟᱨᱠᱤ ᱚᱱᱠᱟᱱᱟᱜ ᱦᱟᱛᱟᱣ ᱞᱮᱠᱷᱟᱱ ᱯᱷᱮᱥᱤᱞᱤᱴᱤ ᱠᱚ ᱧᱟᱢᱚᱜᱼᱟ ᱟᱨᱠᱤ ᱦᱳᱭ ᱯᱷᱮᱥᱤᱞᱤᱴᱤ ᱠᱚ ᱧᱟᱢᱚᱜᱼᱟ ᱚᱱᱮ ᱡᱮᱢᱚᱱ ᱵᱮᱴᱨᱤ ᱠᱚ ᱪᱷᱚᱭ ᱦᱟᱡᱟᱨ ᱤᱢᱮᱡᱽ ᱠᱚ ᱨᱮᱱᱟ ᱠᱤᱢᱵᱟ ᱥᱟᱛ ᱦᱟᱡᱟᱨ ᱠᱚᱨᱮᱱᱟ ᱪᱟᱞᱟᱜᱼᱟ ᱯᱚᱥᱮᱥᱟᱨ ᱠᱚ ᱵᱷᱟᱜᱮ ᱛᱟᱦᱮᱱᱟ ᱠᱮᱢᱮᱨᱟ ᱠᱚ ᱵᱷᱟᱜᱮ ᱛᱟᱦᱮᱱᱟ ᱚᱱᱠᱟ ᱫᱟᱢᱤ ᱥᱮᱱ ᱪᱟᱞᱟᱣ ᱞᱮᱱᱠᱷᱟᱱ ᱯᱷᱮᱥᱤᱞᱤᱴᱤ ᱠᱚ ᱛᱟᱦᱮᱱᱟ ᱟᱨᱠᱤ ᱦᱮᱸ ᱜᱟᱯᱟ ᱥᱮᱱ ᱦᱤᱡᱩᱜ ᱢᱮᱥᱮ ᱳᱭ ᱱᱚᱴᱟ ᱱᱚᱴᱟ ᱠᱚᱥᱮᱱ ᱴᱷᱤᱠ ᱜᱮᱭᱟ